ᱡᱮᱢᱚᱱ ᱡᱤᱵᱽᱡᱤᱭᱟᱹᱞᱤ ᱤᱧᱦᱚᱸᱧ ᱠᱩᱥᱤᱭᱟᱠᱚ ᱜᱮᱭᱟ ᱡᱮᱢᱚᱱ ᱤᱧ ᱥᱤᱢ ᱥᱩᱠᱨᱤ ᱢᱮᱨᱚᱢ ᱰᱟᱹᱝᱜᱽᱨᱤᱼᱜᱟᱹᱭ ᱡᱚᱛᱚᱜᱮ ᱡᱮᱢᱚᱱ ᱩᱱᱠᱩᱠᱚᱢ ᱟᱹᱥᱩᱞ ᱞᱮᱠᱚᱠᱷᱟᱡ ᱫᱚ ᱟᱭᱢᱟ ᱞᱟᱵᱷᱜᱮ ᱦᱩᱭᱩᱜᱼᱟ ᱡᱮᱢᱚᱱᱠᱤ ᱥᱤᱢᱼᱥᱩᱠᱨᱤ ᱥᱩᱠᱨᱤᱦᱚᱸᱢ ᱟᱹᱥᱩᱞ ᱞᱮᱠᱚᱠᱷᱟᱡ ᱡᱮᱢᱚᱱᱠᱤ ᱞᱟᱹᱴᱩᱼᱞᱟᱹᱴᱩ ᱵᱟᱯᱞᱟ ᱠᱚᱨᱮ ᱩᱱᱠᱩ ᱫᱚᱨᱠᱟᱨᱚᱜᱼᱟ ᱡᱮᱢᱚᱱ ᱟᱨ ᱟᱨ ᱪᱮᱫᱠᱚ ᱢᱮᱛᱟᱜ ᱠᱟᱱᱟ ᱚᱱᱟ ᱤᱭᱟᱹ ᱡᱮᱢᱚᱱ ᱥᱩᱠᱨᱤ ᱟᱹᱥᱩᱞ ᱠᱟᱛᱮᱫ ᱯᱟᱭᱥᱟᱦᱚᱸ ᱴᱟᱠᱟᱦᱚᱸ ᱟᱭᱢᱟ ᱫᱤᱠᱫᱤᱭᱮ ᱨᱚᱡᱽᱜᱟᱨ ᱦᱩᱭᱩᱜ ᱠᱟᱱᱟ ᱡᱮᱢᱚᱱᱠᱤ ᱢᱤᱫᱴᱮᱡ ᱥᱩᱠᱨᱤ ᱡᱚᱠᱷᱚᱱᱮᱱ ᱟᱹᱥᱩᱞ ᱠᱮᱫᱮᱭᱟ ᱢᱤᱫ ᱵᱚᱪᱷᱚᱨᱮᱢ ᱟᱹᱥᱩᱞ ᱠᱮᱫᱮᱭᱟ ᱢᱤᱫ ᱵᱚᱪᱷᱚᱨ ᱟᱹᱥᱩᱞ ᱠᱟᱛᱮᱫ ᱩᱱᱤ ᱡᱩᱫᱤᱢ ᱟᱹᱠᱷᱨᱤᱧ ᱞᱮᱭᱠᱷᱟᱡ ᱩᱱᱤ ᱠᱚᱢ ᱥᱮ ᱠᱚᱢ ᱫᱚᱥᱼᱯᱚᱱᱫᱽᱨᱚ ᱦᱟᱡᱟᱨ ᱴᱟᱠᱟᱫᱚ ᱦᱩᱭᱩᱜᱛᱟᱢ ᱜᱮᱭᱟ ᱟᱨ ᱢᱮᱨᱚᱢ ᱢᱮᱨᱚᱢᱦᱚᱸ ᱚᱱᱠᱟᱜᱮ ᱢᱮᱨᱚᱢᱦᱚᱸ ᱚᱱᱠᱟᱜᱮ ᱟᱹᱥᱩᱞ ᱠᱮᱫᱮᱭᱟ ᱟᱹᱥᱩᱞ ᱠᱟᱛᱮᱫ ᱮᱢ ᱦᱟᱨᱟ ᱠᱮᱫᱮᱭᱟ ᱦᱟᱨᱟ ᱠᱟᱛᱮᱫ ᱵᱷᱟᱜᱮᱼᱢᱚᱱᱫᱚ ᱡᱚᱢ ᱧᱩᱧᱩᱛᱮ ᱩᱱᱤᱢ ᱦᱟᱨᱟ ᱠᱮᱫᱮᱭᱟ ᱦᱟᱨᱟ ᱠᱟᱛᱮᱫᱮᱢ ᱟᱹᱠᱷᱨᱤᱧ ᱠᱮᱫᱮᱭᱟ ᱩᱱᱠᱩ ᱠᱷᱚᱱᱟᱜ ᱦᱚᱸ ᱯᱟᱭᱥᱟᱼᱴᱟᱠᱟ ᱧᱟᱢᱚᱜᱼᱟ ᱟᱨ ᱥᱤᱢ ᱥᱤᱢᱦᱚᱸ ᱚᱱᱠᱟᱜᱮ ᱥᱤᱢᱮᱢ ᱟᱹᱥᱩᱞ ᱠᱮᱫᱮᱭᱟ ᱚᱱᱠᱟᱜᱮ ᱟᱹᱥᱩᱞ ᱠᱟᱛᱮᱫ ᱩᱱᱠᱩ ᱦᱚᱸ ᱯᱟᱭᱥᱟᱼᱴᱟᱠᱟ ᱧᱟᱢᱚᱜᱼᱟ ᱩᱱᱠᱚ ᱠᱷᱚᱱᱟᱜᱦᱚᱸ ᱟᱨ ᱱᱚᱝᱠᱟ ᱡᱮᱢᱚᱱ ᱯᱮᱲᱟᱼᱯᱩᱨᱵᱷᱩ ᱠᱚᱠᱚ ᱦᱮᱡᱞᱮᱱ ᱠᱷᱟᱡ ᱩᱱᱠᱚ ᱢᱟᱱᱮ ᱡᱤᱞ ᱦᱤᱥᱟᱹᱵᱽᱛᱮ ᱩᱱᱠᱩᱢ ᱡᱚᱢ ᱦᱚᱪᱚ ᱫᱟᱲᱮᱭᱟᱠᱚᱣᱟ ᱥᱤᱢ ᱢᱟᱱᱮ ᱡᱚᱛᱚᱜᱮ ᱥᱤᱢ ᱥᱩᱠᱨᱤ ᱦᱳᱠ ᱩᱱᱠᱩᱢ ᱡᱚᱢ ᱚᱪᱚ ᱫᱟᱲᱮᱭᱟᱠᱚᱣᱟ ᱟᱨ ᱡᱚᱛᱚ ᱟᱹᱥᱩᱞ ᱠᱟᱛᱮᱫᱜᱮ ᱞᱟᱵᱷᱫᱚ ᱢᱮᱱᱟᱜᱼᱟ ᱟᱨ ᱚᱱᱟᱛᱮᱜᱮ ᱩᱱᱠᱩ ᱠᱚᱫᱚᱧ ᱠᱩᱥᱤ ᱵᱟᱲᱟ ᱟᱠᱚᱣᱟ ᱟᱨ ᱩᱱᱠᱩ ᱠᱚᱫᱚ ᱢᱟᱱᱮ ᱞᱟᱹᱠᱛᱤ ᱜᱮᱭᱟ ᱟᱹᱥᱩᱞᱫᱚ ᱡᱚᱛᱚ ᱦᱚᱲᱜᱮ ᱤᱧ ᱢᱚᱛᱚᱡᱫᱚ ᱵᱟᱝ ᱡᱚᱛᱚ ᱦᱚᱲᱜᱮ ᱟᱹᱥᱩᱞ ᱞᱮᱠᱷᱟᱡᱫᱚ ᱢᱟᱱᱮ ᱡᱚᱛᱚ ᱦᱚᱲᱟᱜ ᱜᱮ ᱞᱟᱵᱷ ᱦᱩᱭᱩᱜᱼᱟ